ᱤᱧ ᱢᱤᱫᱴᱟᱝ ᱴᱟᱴᱟ ᱠᱳᱢᱯᱟᱱᱤᱭᱟᱜ ᱜᱟᱹᱭᱛᱤᱧ ᱦᱟᱛᱟᱣ ᱟᱠᱟᱫᱟ ᱚᱱᱟᱜᱮ ᱠᱟᱹᱢᱤᱧ ᱤᱫᱤᱭᱮᱫᱟ ᱱᱚᱣᱟ ᱠᱟᱹᱢᱤᱨᱮ ᱟᱹᱰᱤ ᱱᱟᱯᱟᱭ ᱠᱟᱹᱢᱤᱭ ᱮᱢᱮᱫᱟ ᱡᱮᱢᱚᱱ ᱫᱷᱤᱨᱤ ᱚᱛᱨᱮ ᱢᱟᱜ ᱠᱚ ᱟᱹᱰᱤ ᱱᱟᱯᱟᱭ ᱵᱩᱡᱷᱟᱹᱜ ᱠᱟᱱᱟ ᱱᱤᱭᱟᱹ ᱜᱟᱹᱭᱛᱤ ᱫᱚ ᱪᱩᱠᱲᱩᱫ ᱦᱚᱸ ᱵᱟᱝ ᱪᱩᱠᱲᱩᱫᱚᱜ ᱠᱟᱱᱟ ᱚᱱᱟ ᱛᱮᱜᱮᱛᱚ ᱱᱤᱭᱟᱹ ᱜᱟᱹᱭᱛᱤ ᱜᱮ ᱠᱟᱹᱢᱤ ᱨᱮᱧ ᱞᱟᱜᱟᱣ ᱵᱟᱲᱟᱭᱟ ᱟᱹᱰᱤ ᱟᱹᱰᱤᱧ ᱠᱩᱥᱤᱭᱟᱜ ᱟ